ᱥᱚᱨᱠᱟᱨ ᱴᱷᱮᱱ ᱠᱷᱚᱱ ᱫᱚ ᱱᱤᱭᱟᱹ ᱜᱮᱧ ᱠᱷᱚᱡᱚᱜᱼᱟ ᱡᱟᱛᱮ ᱟᱞᱮ ᱟᱹᱛᱩ ᱠᱷᱚᱱ ᱥᱚᱦᱚᱨ ᱵᱟᱡᱟᱨ ᱫᱚ ᱟᱹᱰᱤ ᱥᱟᱸᱜᱤᱧ ᱜᱮᱭᱟ ᱚᱱᱟ ᱠᱷᱟᱹᱛᱤᱨ ᱵᱟᱥ ᱠᱚ ᱜᱟᱹᱰᱤ ᱠᱚ ᱛᱟᱦᱮᱸ ᱞᱮᱱ ᱠᱷᱟᱱ ᱫᱚ ᱟᱹᱰᱤ ᱥᱩᱵᱤᱫᱷᱟ ᱜᱮᱞᱮ ᱟᱹᱭᱠᱟᱣᱟ ᱪᱟᱞᱟᱜ ᱦᱤᱡᱩᱜ ᱦᱚᱸ ᱟᱹᱰᱤ ᱥᱩᱵᱤᱫᱟ ᱜᱮᱞᱮ ᱵᱩᱡᱷᱟᱹᱣᱟ ᱟᱨ ᱦᱚᱸ ᱦᱟᱸᱥᱯᱟᱛᱟᱞ ᱠᱚ ᱰᱟᱠᱛᱟᱨ ᱚᱲᱟᱜ ᱠᱚ ᱟᱹᱰᱤ ᱥᱟᱸᱜᱤᱧ ᱥᱟᱸᱜᱤᱧ ᱜᱮᱭᱟ ᱟᱹᱛᱩ ᱠᱷᱚᱱ ᱵᱟᱦᱨᱮ ᱥᱮᱫ ᱨᱮ ᱟᱫᱚ ᱪᱟᱞᱟᱜ ᱦᱚᱸ ᱟᱹᱰᱤ ᱚᱥᱩᱵᱤᱫᱷᱟ ᱜᱮᱞᱮ ᱵᱩᱡᱷᱟᱹᱣᱼᱟ ᱩᱱᱟᱹᱜ ᱥᱟᱸᱜᱤᱧ ᱫᱚ ᱚᱱᱟ ᱠᱷᱟᱛᱤᱨ ᱛᱮ ᱴᱚᱞᱟ ᱟᱲᱮ ᱠᱚᱨᱮ ᱛᱟᱦᱮᱸ ᱠᱷᱟᱱ ᱥᱮ ᱴᱚᱞᱟ ᱨᱮᱜᱮ ᱛᱟᱦᱮᱱ ᱠᱷᱟᱱ ᱰᱟᱠᱛᱟᱨ ᱚᱲᱟᱜ ᱦᱟᱸᱥᱯᱟᱛᱟᱞ ᱠᱚ ᱟᱹᱰᱤ ᱟᱸᱴ ᱜᱮ ᱱᱟᱯᱟᱭ ᱵᱩᱡᱷᱟᱹᱜᱼᱟ ᱟᱨ ᱦᱚᱸ ᱢᱤᱫᱜᱷᱟᱹᱲᱤᱡ ᱛᱮ ᱚᱸᱰᱮ ᱜᱮ ᱞᱮ ᱪᱟᱞᱟᱣ ᱜᱚᱫᱚᱜᱼᱟ ᱨᱩᱣᱟᱹ ᱦᱟᱹᱥᱩ ᱠᱚᱨᱮ ᱟᱨ ᱦᱚᱸ ᱥᱤᱠᱠᱷᱟ ᱨᱮᱭᱟᱜ ᱫᱚ ᱦᱩᱭᱩᱜ ᱠᱟᱱᱟ ᱟᱞᱮ ᱥᱠᱩᱞ ᱠᱚᱨᱮᱜᱮ ᱯᱨᱟᱛᱷᱚᱢᱤᱠ ᱥᱠᱩᱞ ᱠᱚ ᱛᱟᱦᱮᱸ ᱞᱮᱱ ᱠᱷᱟᱱ ᱚᱝᱜᱚᱱᱳᱣᱟᱲᱤ ᱚᱲᱟᱜ ᱠᱚ ᱛᱟᱦᱮᱱ ᱠᱷᱟᱱ ᱦᱚᱸ ᱜᱤᱫᱽᱨᱟᱹ ᱦᱚᱸ ᱟᱹᱰᱤ ᱢᱚᱸᱡᱽ ᱠᱚ ᱯᱟᱲᱦᱟᱜ ᱟᱠᱚ ᱯᱟᱲᱦᱟᱜ ᱠᱚ ᱪᱮᱫᱟ ᱟᱨ ᱟᱞᱮ ᱦᱚᱸ ᱚᱱᱟ ᱥᱟᱶᱛᱮ ᱦᱚᱸ ᱥᱟᱱᱛᱟᱲᱤ ᱵᱷᱟᱸᱥᱟ ᱛᱮᱦᱚᱸ ᱟᱹᱰᱤ ᱱᱟᱯᱟᱭ ᱜᱮᱠᱚ ᱚᱞᱚᱜ ᱯᱟᱲᱦᱟᱜᱼᱟ